ᱦᱮᱸ ᱤᱧ ᱫᱚ ᱥᱤᱞᱫᱟᱹ ᱠᱚᱞᱮᱡᱽ ᱨᱤᱱᱤᱡ ᱜᱚᱝᱠᱮᱧ ᱞᱟᱹᱭᱫᱟ ᱞᱟᱹᱭᱫᱟᱹᱧ ᱟᱢᱤᱡ ᱜᱤᱫᱽᱨᱟᱹ ᱱᱚᱸᱰᱮ ᱦᱮᱢᱟᱞ ᱥᱚᱨᱮᱱᱮᱭ ᱤᱭᱟᱹᱣ ᱟᱠᱟᱱᱟ ᱚᱥᱩᱥᱛᱷᱚᱣ ᱟᱠᱟᱱᱟᱭ ᱦᱮᱸ ᱱᱚᱸᱰᱮ ᱞᱟᱡ ᱦᱟᱹᱥᱩ ᱵᱚᱦᱚᱜ ᱦᱟᱹᱥᱩ ᱵᱩᱡᱷᱟᱹᱣ ᱫᱟᱭ ᱟᱫᱚ ᱠᱟᱹᱡ ᱯᱨᱟᱛᱷᱚᱢᱤᱠ ᱴᱤᱴᱢᱮᱱᱴ ᱦᱩᱭ ᱠᱟᱱᱟ ᱨᱟᱱ ᱠᱚᱞᱮ ᱮᱢ ᱠᱟᱣᱫᱮᱭᱟ ᱟᱢ ᱡᱟᱦᱟᱸ ᱛᱤᱱᱟᱹᱜ ᱛᱮᱦᱮᱧ ᱜᱮ ᱟᱫᱚ ᱟᱢ ᱞᱚᱜᱚᱱ ᱦᱮᱡ ᱠᱟᱛᱮᱫ ᱤᱫᱤᱭᱮᱢ ᱛᱤᱱᱟᱹᱜ ᱞᱚᱜᱚᱱᱮᱢ ᱦᱮᱡ ᱫᱟᱲᱮᱭᱟᱜᱼᱟ ᱦᱳᱭ ᱚᱱᱟᱜᱮ ᱦᱮᱸ ᱨᱟᱱ ᱠᱚᱞᱮ ᱮᱢ ᱠᱟᱣᱫᱮᱭᱟ ᱯᱨᱟᱛᱷᱚᱢᱤᱠ ᱪᱤᱠᱤᱛᱥᱟ ᱠᱚ ᱦᱩᱭᱟᱠᱟᱱᱟ ᱦᱮᱸ ᱦᱮᱸ ᱟᱨ ᱞᱚᱜᱚᱱ ᱡᱟᱛᱮ ᱵᱷᱟᱜᱮ ᱧᱚᱜ ᱦᱚᱥᱯᱤᱴᱟᱞ ᱨᱮ ᱤᱫᱤ ᱦᱩᱭᱩᱜᱼᱟ ᱦᱚᱥᱯᱤᱴᱟᱞ ᱥᱮᱫ ᱠᱚᱞᱮᱡᱽ ᱨᱮᱜᱮ ᱦᱟᱸᱜ ᱟᱯᱟᱛᱚᱛᱚ ᱢᱮᱱᱟᱜ ᱞᱮᱜᱮᱭᱟ ᱱᱟᱦᱟᱜ ᱦᱮᱸ ᱚᱱᱛᱮ ᱞᱮ ᱤᱫᱤᱭᱮ ᱠᱟᱱᱟ ᱦᱚᱥᱯᱤᱴᱟᱞ ᱥᱮᱫ ᱜᱮ ᱦᱤᱡᱩᱜ ᱢᱮ ᱦᱟᱸᱜ ᱦᱳᱭ ᱚᱱᱛᱮ ᱨᱮ ᱤᱫᱤ ᱦᱟᱛᱟᱲᱮ ᱠᱟᱱᱟᱞᱮ ᱦᱟᱸᱜ ᱦᱚᱥᱯᱤᱴᱟᱞ ᱥᱤᱞᱫᱟᱹ ᱦᱚᱥᱯᱤᱴᱟᱞ ᱨᱮᱜᱮ ᱱᱚᱸᱰᱮ ᱦᱩᱭᱩᱜᱼᱟ ᱦᱟᱸᱜ ᱴᱤᱴᱢᱮᱱᱴ ᱛᱟᱯᱚᱨᱮ ᱚᱸᱰᱮ ᱠᱷᱚᱡ ᱪᱮᱫ ᱠᱚ ᱞᱟᱹᱭᱫᱟ ᱨᱤᱯᱳᱨᱴ ᱰᱟᱠᱛᱟᱨ ᱵᱟᱠᱷᱟᱱ ᱦᱟᱱᱟ ᱡᱷᱟᱲᱜᱨᱟᱢ ᱥᱮᱫ ᱤᱫᱤ ᱦᱩᱭᱩᱜᱼᱟ ᱟᱨᱠᱤ ᱦᱮᱸ ᱚᱱᱟ ᱜᱮ ᱦᱟᱸᱜ ᱚᱠᱟᱨᱮ ᱢᱮᱱᱟᱜ ᱢᱮᱭᱟ ᱱᱤᱛ ᱫᱚ ᱚᱲᱟᱜ ᱨᱮᱜᱮ ᱚ ᱦᱮᱸ ᱞᱚᱜᱚᱱ ᱧᱚᱜ ᱦᱮᱡ ᱞᱮᱱᱠᱷᱟᱱ ᱵᱷᱟᱜᱮᱜᱼᱟ ᱟᱨ ᱡᱟᱦᱟᱸᱭ ᱜᱮ ᱟᱨ ᱢᱤᱫ ᱦᱚᱲ ᱟᱹᱜᱩ ᱛᱚᱨᱟᱭᱮᱢ ᱦᱮᱸ ᱚᱲᱟᱜ ᱨᱮᱭᱟᱜ ᱡᱟᱦᱟᱸ ᱠᱚ ᱟᱭᱟᱜ ᱡᱟᱢᱟ ᱯᱮᱱᱴ ᱠᱚ ᱠᱟᱹᱡ ᱦᱟᱸᱜ ᱟᱹᱜᱩ ᱛᱟᱨᱟ ᱠᱟᱛᱟᱭ ᱢᱮ ᱦᱳᱭ ᱦᱳᱭ ᱦᱳᱭ ᱛᱷᱟᱹᱨᱤ ᱵᱟᱹᱴᱤ ᱛᱷᱟᱹᱨᱤ ᱠᱚ ᱤᱭᱟᱹ ᱠᱚ ᱵᱤᱪᱷᱱᱟᱹ ᱠᱚ ᱢᱚᱥᱟᱨᱤ ᱠᱚ ᱦᱩᱸ ᱦᱩᱸ ᱛᱮᱭᱟᱨ ᱠᱟᱛᱮ ᱦᱮᱡ ᱞᱮᱱᱠᱷᱟᱱ ᱱᱟᱯᱟᱭᱚᱜᱼᱟ ᱟᱨᱠᱤ ᱴᱷᱤᱠᱜᱮᱭᱟ ᱛᱟᱞᱦᱮ ᱢᱟ ᱦᱮᱸ ᱦᱮᱸ ᱞᱚᱜᱚᱱ ᱧᱚᱜ ᱦᱤᱡᱩᱜ ᱪᱮᱥᱴᱟᱭ ᱛᱟᱵᱚᱱ ᱢᱮ ᱦᱮᱸ ᱫᱚᱦᱚᱭᱤᱫᱟᱹᱧ